ᱱᱟᱦᱟᱜ ᱦᱟᱞᱚᱛ ᱨᱮ ᱟᱨᱦᱚᱸ ᱵᱟᱹᱲᱛᱤ ᱦᱚᱲ ᱴᱷᱮᱱ ᱰᱟᱹᱣᱨᱟᱹᱜ ᱮᱢ ᱟᱨ ᱥᱮᱴᱮᱨ ᱨᱮᱭᱟᱜ ᱟᱹᱰᱤ ᱜᱟᱱ ᱦᱚᱨᱟ ᱦᱮᱡ ᱟᱠᱟᱱᱟ ᱡᱮ ᱞᱮᱠᱟ ᱪᱤᱴᱷᱤ ᱛᱟᱞᱟᱛᱮ ᱟᱨ ᱢᱳᱵᱟᱭᱤᱞ ᱛᱟᱞᱟᱛᱮ ᱯᱚᱥᱴᱟᱨ ᱛᱟᱞᱟᱛᱮ ᱟᱨᱦᱚᱸ ᱟᱭᱢᱟ ᱟᱹᱰᱤ ᱞᱮᱠᱟᱱ ᱛᱟᱞᱟᱛᱮ ᱰᱟᱹᱣᱨᱟᱹᱜ ᱮᱢ ᱜᱟᱱᱚᱜ ᱠᱟᱱᱟ ᱦᱮᱸ ᱟᱞᱮ ᱟᱛᱳ ᱨᱮ ᱚᱱᱠᱟ ᱢᱤᱫᱴᱟᱝ ᱢᱟᱨᱟᱝ ᱡᱷᱟᱢᱮᱞᱟ ᱠᱷᱟᱹᱛᱤᱨ ᱢᱟᱨᱟᱝ ᱰᱟᱹᱣᱨᱟᱹᱜ ᱠᱚ ᱥᱟᱯᱲᱟᱣ ᱞᱮᱫᱟ ᱯᱩᱲᱥᱤ ᱦᱚᱲ ᱞᱟᱹᱜᱤᱫ ᱛᱮ ᱠᱩᱞ ᱦᱩᱭ ᱞᱮᱱᱟ ᱟᱞᱮ ᱟᱹᱛᱩ ᱨᱮᱱ ᱵᱟᱨᱭᱟ ᱥᱤ ᱯᱩᱨᱩᱥ ᱢᱤᱫ ᱨᱮ ᱵᱟᱝᱠᱤᱱ ᱛᱟᱦᱮᱸ ᱫᱟᱲᱮᱭᱟᱜ ᱠᱟᱱᱛᱮ ᱩᱱᱠᱤᱱᱟᱜ ᱥᱟᱠᱟᱢ ᱚᱲᱮᱡ ᱵᱟᱠᱷᱨᱟᱛᱮ ᱚᱱᱟ ᱵᱤᱪᱟᱹᱨ ᱨᱮ ᱟᱹᱛᱩ ᱦᱚᱲᱛᱮ ᱵᱟᱝ ᱥᱟᱞᱟ ᱜᱚᱴᱟ ᱫᱟᱲᱮᱭᱟᱜ ᱠᱟᱱᱛᱮ ᱯᱩᱲᱥᱤ ᱦᱚᱲ ᱠᱚ ᱦᱚᱦᱚ ᱟᱫ ᱠᱚ ᱛᱟᱦᱮᱸᱫᱼᱟ ᱚᱱᱟ ᱠᱷᱟᱹᱛᱤᱨ ᱱᱚᱣᱟ ᱰᱟᱹᱨᱣᱟᱹᱜ ᱫᱚ ᱟᱹᱰᱤ ᱮᱥᱮᱨᱟᱱᱟᱜ ᱛᱟᱦᱮᱸ ᱠᱟᱱᱟ